ᱟᱞᱮ ᱴᱚᱴᱷᱟ ᱥᱩᱨ ᱨᱮ ᱟᱞᱮ ᱟᱛᱩ ᱨᱮᱜᱤ ᱯᱨᱟᱭᱢᱟᱨᱤ ᱤᱥᱠᱩ ᱢᱮᱱᱟᱜᱼᱟ ᱟᱨ ᱴᱚᱴᱷᱟ ᱟᱲᱮᱨᱮᱜᱮ ᱢᱮᱱᱟᱜᱼᱟ ᱦᱟᱭ ᱤᱥᱠᱩᱞ ᱠᱚᱯᱟᱥ ᱥᱨᱤ ᱥᱨᱤ ᱢᱟᱛᱟ ᱠᱚᱝᱠᱟᱞᱤ ᱛᱚᱞᱟ ᱵᱤᱫᱟ ᱯᱤᱴ ᱮᱭᱤᱪᱮᱥ ᱤᱥᱠᱩᱞ ᱟᱨ ᱵᱤᱨᱫᱟᱹᱜᱟᱲ ᱵᱚᱞᱯᱩᱨ ᱥᱟᱱᱛᱤᱱᱤᱠᱮᱛᱚᱱ ᱵᱤᱥᱥᱚ ᱵᱷᱟᱨᱚᱛᱤ ᱤᱭᱩᱱᱤᱵᱷᱟᱨᱥᱤᱴᱤ ᱵᱟᱱᱟᱨ ᱜᱤ ᱥᱚᱨᱠᱟᱨᱤᱭᱟᱜ ᱩᱫᱮᱜ ᱛᱮᱜᱤ ᱦᱩᱭ ᱟᱠᱟᱱᱟ ᱥᱮ ᱪᱮᱫ ᱠᱩ ᱚᱸᱰᱮᱜᱤ ᱦᱩᱭᱩᱜ ᱠᱟᱱᱟ